ᱦᱮᱸ ᱢᱟ ᱛᱮᱞᱟᱧ ᱞᱟᱹᱭᱫᱟ ᱟᱨ ᱤᱭᱟᱹ ᱱᱟᱦᱮᱞ ᱟᱲᱜᱚᱢ ᱡᱟᱦᱟᱱᱟᱜ ᱤᱭᱟᱹ ᱜᱮ ᱠᱩᱰᱤ ᱤᱭᱟᱹ ᱠᱚᱜᱮ ᱟᱹᱰᱤ ᱪᱟᱥᱟ ᱨᱮᱫᱚ ᱟᱹᱰᱤ ᱡᱟᱹᱨᱩᱲ ᱜᱮᱭᱟ ᱪᱮᱫᱟᱜᱛᱮ ᱚᱱᱟ ᱵᱮᱸᱜᱟᱲᱮᱢ ᱪᱟᱥ ᱠᱷᱟᱱ ᱫᱚ ᱤᱭᱟᱹ ᱨᱮᱫᱚ ᱤᱭᱟᱹ ᱨᱮᱫᱚ ᱞᱟᱜᱟᱜ ᱜᱮᱭᱟ ᱠᱩᱰᱤ ᱡᱟᱦᱟᱱᱟᱜ ᱮᱢ ᱯᱩ ᱤᱭᱟᱹᱭ ᱠᱷᱟᱱ ᱫᱚ ᱪᱟᱥᱟ ᱵᱟᱥᱟ ᱨᱮᱫᱚ ᱱᱟᱦᱮᱞ ᱵᱤᱪᱠᱚᱢ ᱟᱭᱢᱟ ᱞᱮᱠᱟᱛᱮ ᱡᱟᱦᱟᱱᱟᱜ ᱠᱩᱰᱤ ᱤᱭᱟᱹᱛᱮ ᱞᱟᱭ ᱠᱷᱟᱱ ᱡᱟᱦᱟᱱᱟᱜ ᱤᱭᱟᱹ ᱯᱟᱥᱱᱟᱣ ᱤᱭᱟᱹᱛᱮ ᱚᱱᱟ ᱫᱚ ᱞᱟᱜᱟᱜ ᱜᱮᱭᱟ ᱥᱟᱯᱟᱵ ᱠᱟᱱ ᱛᱟᱵᱚᱱᱟ ᱚᱱᱟᱛᱮ ᱟᱵᱚ ᱫᱚ ᱵᱮᱸᱜᱟᱲ ᱠᱚᱢ ᱯᱩᱭ ᱠᱷᱟᱱ ᱤᱭᱟᱹ ᱠᱚᱫᱚ ᱞᱟᱜᱟᱜ ᱜᱮᱭᱟ ᱠᱩᱰᱤ ᱯᱟᱥᱱᱟ ᱠᱚᱫᱚ ᱞᱟᱜᱟᱜ ᱜᱮᱭᱟ ᱠᱷᱮᱛ ᱠᱚᱢ ᱤᱭᱟᱹᱭᱟ ᱥᱮ ᱱᱟᱦᱮᱞ ᱤᱭᱟᱹᱢ ᱥᱤᱭᱟ ᱠᱷᱮᱛᱮᱢ ᱥᱤᱭᱟ ᱚᱱᱟ ᱤᱭᱟᱹ ᱫᱚ ᱞᱟᱜᱟᱜ ᱜᱮᱭᱟ ᱱᱟᱦᱮᱞ ᱫᱚ ᱡᱮᱥᱮ ᱦᱮᱸ ᱥᱮ ᱵᱟᱝ ᱚᱱᱟ ᱫᱚ ᱞᱟᱜᱟᱜ ᱜᱮᱭᱟ ᱱᱤᱭᱟᱹ ᱠᱚᱢᱟ ᱴᱮᱠᱴᱟᱨᱮᱢ ᱤᱭᱟᱹ ᱦᱚᱪᱚᱭ ᱠᱷᱟᱱ ᱫᱚ ᱴᱮᱠᱴᱟᱨ ᱤᱭᱟᱹᱛᱮ ᱥᱤ ᱵᱟᱠᱷᱟᱱ ᱫᱚ ᱵᱟᱢ ᱥᱤ ᱞᱮᱠᱷᱟᱱ ᱪᱤᱠᱟᱹ ᱦᱩᱭᱩᱜᱼᱟ ᱟᱨ ᱪᱤᱠᱟᱹᱢ ᱥᱤᱭᱟ ᱦᱮᱸ ᱥᱮ ᱵᱟᱝ ᱱᱤᱭᱟᱹ ᱛᱟᱭᱚᱢ ᱪᱟᱥᱟ ᱵᱟᱥᱟ ᱨᱮᱭᱟᱜ ᱫᱚ ᱟᱹᱰᱤ ᱡᱟᱹᱨᱩᱲ ᱥᱟᱯᱟᱵ ᱠᱚ ᱚᱱᱟ ᱠᱚᱫᱚ ᱟᱹᱰᱤ ᱠᱟᱡᱟᱠ ᱡᱟᱹᱨᱩᱲ ᱠᱟᱱ ᱜᱮᱭᱟ ᱪᱮᱫᱟᱜᱛᱮ ᱱᱤᱭᱟᱹ ᱵᱟᱠᱷᱟᱱ ᱫᱚ ᱵᱟᱝ ᱞᱟᱦᱟᱜ ᱛᱟᱵᱚᱱᱟ ᱠᱟᱹᱢᱤ ᱟᱨ ᱱᱤᱭᱟᱹ ᱠᱚ ᱱᱤᱭᱟᱹ ᱵᱟᱠᱷᱟᱱ ᱫᱚ ᱚᱱᱮ ᱠᱚ ᱵᱮᱸᱜᱟᱲᱮᱢ ᱪᱟᱥ ᱠᱷᱟᱱ ᱫᱚ ᱛᱤᱱᱟᱹᱜ ᱮᱢ ᱪᱟᱥ ᱜᱤᱰᱤ ᱠᱟᱜᱼᱟ ᱚᱱᱟ ᱵᱤᱥ ᱠᱚ ᱵᱷᱤᱴᱟᱢᱤᱱ ᱵᱟᱢ ᱞᱟᱜᱟᱣᱟ ᱪᱤᱠᱟᱹ ᱦᱩᱭᱩᱜᱼᱟ ᱵᱟᱝ ᱦᱩᱭᱩᱜᱼᱟ ᱦᱮᱸ ᱥᱮ ᱵᱟᱝ ᱫᱚ ᱟᱵᱟᱨ ᱩᱱᱟᱹᱜ ᱫᱚ ᱟᱵᱟᱨ ᱚᱱᱟ ᱨᱮ ᱠᱷᱟᱹᱞᱤ ᱪᱟᱥ ᱜᱤᱰᱤ ᱠᱟᱜ ᱟᱹᱞᱩᱢ ᱤᱭᱟᱭᱟ ᱩᱱᱟᱹᱜ ᱵᱟᱢ ᱞᱟᱜᱟᱣᱮᱫᱼᱟ ᱡᱚᱸᱰᱨᱟ ᱠᱚ ᱥᱮ ᱦᱩᱲᱩᱢ ᱪᱟᱥ ᱨᱮᱦᱚᱸ ᱵᱟᱢ ᱦᱮᱲᱦᱮᱫᱟ ᱚᱱᱟ ᱦᱩᱲᱩ ᱠᱷᱮᱛ ᱨᱮ ᱵᱟᱢ ᱦᱮᱲᱦᱮᱫᱟ ᱪᱤᱠᱟᱹ ᱜᱷᱟᱥ ᱤᱭᱟᱹ ᱦᱩᱭᱩᱜᱼᱟ ᱦᱩᱲᱩ ᱦᱩᱭᱩᱜᱼᱟ ᱵᱟᱝ ᱦᱩᱭᱩᱜᱼᱟ ᱦᱮᱸ ᱥᱮ ᱵᱟᱝ ᱚᱱᱠᱟ ᱜᱮ ᱱᱤᱭᱟᱹ ᱠᱚ ᱪᱟᱥᱟ ᱵᱟᱥᱟ ᱨᱮᱭᱟᱜ ᱫᱚ ᱱᱤᱭᱟᱹ ᱛᱤᱱᱟᱹᱜ ᱥᱟᱯᱟᱵ ᱩᱢᱩᱠ ᱛᱩᱢᱩᱠ ᱤᱭᱟᱹ ᱫᱚ ᱱᱤᱭᱟᱹ ᱫᱚ ᱟᱹᱰᱤ ᱡᱟᱹᱨᱩᱲ ᱠᱟᱱ ᱜᱮᱭᱟ ᱱᱤᱭᱟᱹ ᱠᱚ ᱡᱤᱱᱤᱥ ᱜᱮ ᱱᱤᱭᱟᱹ ᱠᱚ ᱵᱟᱝ ᱛᱟᱦᱮᱱ ᱠᱷᱟᱱ ᱫᱚ ᱵᱟᱵᱚᱱ ᱪᱟᱥ ᱵᱟᱥ ᱫᱟᱲᱮᱭᱟᱜᱼᱟ ᱪᱮᱫᱟᱜᱛᱮ ᱱᱤᱭᱟᱹ ᱫᱚ ᱥᱟᱯᱟᱵ ᱠᱟᱱ ᱛᱟᱵᱚᱱᱟ ᱠᱟᱹᱢᱤ ᱨᱮᱭᱟᱜ ᱚᱱᱮ ᱦᱟᱥᱟᱢ ᱫᱤᱯᱤᱞ ᱠᱷᱟᱱ ᱫᱚ ᱪᱟᱹᱠᱱᱤ ᱫᱚ ᱞᱟᱜᱟᱜ ᱜᱮᱭᱟ ᱟᱨ ᱵᱟᱝ ᱛᱟᱦᱮᱱ ᱠᱷᱟᱱ ᱫᱚ ᱪᱤᱠᱟᱹᱢ ᱦᱟᱥᱟ ᱤᱭᱟᱹ ᱠᱚ ᱦᱚᱸ ᱪᱤᱠᱟᱹ ᱜᱮᱢᱮᱨᱟ ᱟᱨ ᱠᱷᱟᱹᱞᱤ ᱪᱟᱹᱠᱷᱞᱤ ᱛᱟᱦᱮᱱ ᱠᱷᱟᱱ ᱫᱚ ᱵᱟᱢ ᱠᱟᱹᱢᱤ ᱫᱟᱲᱮᱭᱟᱜᱼᱟ ᱯᱟᱥᱱᱟ ᱵᱟᱝ ᱛᱟᱦᱮᱱ ᱠᱷᱟᱱ ᱱᱚᱝᱠᱟ ᱱᱤᱭᱟᱹ ᱦᱚᱸ ᱱᱚᱝᱠᱟᱱᱟᱜ ᱪᱟᱥᱟ ᱵᱟᱥᱟ ᱟᱹᱨᱤ ᱱᱤᱭᱟᱹ ᱠᱟᱱ ᱜᱮᱭᱟ ᱚᱱᱟᱛᱮ ᱟᱵᱚ ᱨᱮᱸᱜᱮᱡ ᱱᱟᱪᱟᱨ ᱦᱚᱲᱫᱚ ᱵᱟᱢ ᱠᱟᱹᱢᱤ ᱞᱠᱷᱟᱱ ᱫᱚ ᱚᱠᱟᱨᱮᱢ ᱧᱟᱢᱟ ᱵᱟᱢ ᱧᱟᱢᱟ ᱚᱱᱟ ᱜᱮᱧ ᱢᱮᱱᱫᱟ ᱱᱤᱭᱟᱹ ᱠᱚᱫᱚ ᱟᱹᱰᱤ ᱡᱟᱹᱨᱩᱲ ᱜᱮᱭᱟ ᱡᱚᱛᱚᱣᱟᱜ ᱜᱮ ᱠᱟᱹᱢᱤ ᱱᱟᱪᱟᱨ ᱦᱚᱲ ᱠᱟᱱᱟ ᱵᱚᱱ ᱟᱨ ᱵᱟᱢ ᱠᱟᱹᱢᱤ ᱞᱮᱠᱷᱟᱱ ᱪᱤᱠᱟᱹᱢ ᱡᱚᱢᱟ ᱦᱮᱸ ᱥᱮ ᱵᱟᱝ ᱟᱵᱚ ᱨᱮᱸᱜᱮᱡ ᱱᱟᱪᱟᱨ ᱦᱚᱲ ᱠᱟᱱᱟ ᱵᱚᱱ ᱪᱟᱥᱟ ᱵᱟᱥᱟ ᱠᱟᱱ ᱜᱮᱭᱟ ᱟᱹᱰᱤ ᱡᱟᱹᱨᱩᱲ ᱠᱟᱱ ᱜᱮᱭᱟ ᱪᱮᱫᱟᱜ ᱛᱮᱦᱮᱧ ᱟᱵᱚ ᱫᱤᱥᱚᱢ ᱨᱮ ᱨᱮᱸᱜᱮᱡ ᱱᱟᱪᱟᱨ ᱤᱭᱟᱹᱛᱮ ᱜᱚᱴᱟ ᱫᱤᱥᱚᱢ ᱵᱚᱱ ᱧᱤᱨ ᱠᱟᱱᱟ ᱱᱟᱞᱦᱟ ᱵᱚᱱ ᱪᱟᱞᱟᱜ ᱠᱟᱱᱟ ᱵᱚᱨᱫᱷᱚᱢᱟᱱ ᱜᱚᱴᱟ ᱤᱭᱟᱹ ᱜᱚᱴᱟ ᱵᱚᱱ ᱪᱟᱞᱟᱜ ᱠᱟᱱᱟ ᱵᱚᱨᱫᱷᱚᱢᱟᱱ ᱟᱨ ᱵᱟᱢ ᱪᱟᱞᱟᱣ ᱞᱮᱱᱠᱷᱟᱱ ᱫᱚ ᱪᱤᱠᱟᱹᱢ ᱡᱚᱢᱟ ᱵᱟᱢ ᱡᱚᱢᱟ ᱢᱤᱫ ᱵᱤᱛᱟᱹ ᱞᱟᱡ ᱞᱟᱹᱜᱤᱫ ᱜᱚᱴᱟ ᱫᱤᱥᱚᱢ ᱮᱨᱟ ᱩᱨᱩ ᱤᱫᱤ ᱠᱷᱟᱹᱛᱤᱨ ᱛᱮᱜᱮ ᱜᱚᱴᱟ ᱵᱳᱢᱵᱟᱭ ᱩᱲᱤᱥᱥᱟ ᱜᱚᱴᱟ ᱠᱟᱹᱢᱤ ᱵᱚᱱ ᱪᱟᱞᱟᱜ ᱠᱟᱱᱟ ᱪᱮᱫᱟᱜᱛᱮ ᱢᱤᱫ ᱵᱤᱛᱟᱹ ᱞᱟᱡ ᱞᱟᱹᱜᱤᱫ ᱵᱟᱝ ᱛᱟᱦᱮᱱ ᱠᱷᱟᱱ ᱫᱚ ᱪᱤᱠᱟᱹᱢ ᱡᱚᱢᱟ ᱚᱱᱟᱛᱮᱧ ᱢᱮᱱᱫᱟ ᱨᱮᱸᱜᱮᱡ ᱱᱟᱪᱟᱨ ᱫᱚ ᱟᱵᱚ ᱫᱚ ᱵᱟᱝ ᱪᱟᱵᱟᱜ ᱠᱟᱱᱟ ᱟᱨ ᱡᱟᱦᱟᱸᱴᱟᱜ ᱯᱟᱲᱦᱟᱜ ᱦᱚᱸ ᱡᱟᱦᱟᱸᱴᱟᱜ ᱜᱮ ᱵᱟᱢ ᱠᱟᱹᱢᱤ ᱞᱮᱠᱷᱟᱱ ᱫᱚ ᱵᱟᱝ ᱦᱩᱭᱩᱜᱼᱟ ᱫᱩᱲᱩᱵ ᱠᱚᱜ ᱠᱷᱟᱱ ᱫᱚ ᱪᱤᱠᱟᱹᱢ ᱤᱭᱟᱹ ᱢᱟᱹᱫᱟᱹᱲᱤᱭᱟᱹ ᱠᱟᱱ ᱠᱷᱟᱱ ᱫᱚᱢ ᱢᱚᱡᱽᱛᱮ ᱵᱟᱢ ᱢᱟᱹᱫᱟᱹᱲᱤᱭᱟᱹ ᱞᱮᱱᱠᱷᱟᱱ ᱪᱤᱠᱟᱹᱭ ᱢᱮᱛᱟᱢᱟ ᱦᱮᱸ ᱥᱮ ᱵᱟᱝ ᱟᱨ ᱚᱱᱟ ᱠᱚ ᱚᱱᱮᱢ ᱯᱟᱲᱦᱟᱣ ᱞᱮᱱᱠᱷᱟᱱ ᱢᱟ ᱥᱮ ᱡᱟᱦᱟᱱᱟᱜ ᱜᱮᱢ ᱢᱮᱦᱱᱚᱛ ᱢᱮᱦᱱᱚᱛ ᱞᱮᱠᱷᱟᱱ ᱫᱚ ᱢᱤᱫ ᱫᱤᱱ ᱢᱮᱦᱱᱚᱛ ᱨᱮᱭᱟᱜ ᱯᱷᱚᱞ ᱫᱚᱢ ᱧᱟᱢ ᱜᱮᱭᱟ ᱟᱨ ᱵᱟᱢ ᱢᱮᱦᱱᱚᱛ ᱞᱮᱠᱷᱟᱱ ᱫᱚ ᱪᱤᱠᱟᱹᱢ ᱧᱟᱢᱟ ᱵᱟᱢ ᱧᱟᱢᱟ ᱦᱮᱸ ᱥᱮ ᱵᱟᱝ ᱱᱤᱭᱟᱹ ᱱᱚᱝᱠᱟᱱ ᱡᱤᱱᱤᱥ ᱠᱟᱱᱟ ᱵᱚᱞᱮ ᱪᱟᱥᱟ ᱵᱟᱥᱟ ᱠᱷᱚᱱ ᱫᱚ ᱚᱲᱟᱜ ᱨᱮ ᱫᱩᱲᱩᱵ ᱠᱟᱛᱮᱫ ᱫᱚ ᱡᱚᱢ ᱧᱩ ᱫᱚ ᱵᱟᱢ ᱧᱟᱢᱟ ᱟᱨ ᱵᱟᱢ ᱧᱟᱢᱟ ᱠᱷᱟᱹᱞᱤ ᱚᱲᱟᱜ ᱨᱮᱢ ᱫᱩᱲᱩᱵᱼᱟ ᱵᱟᱢ ᱠᱟᱹᱢᱤᱭᱟ ᱠᱟᱹᱢᱤ ᱪᱤᱠᱟᱹ ᱯᱚᱭᱥᱟ ᱴᱟᱠᱟ ᱠᱚ ᱪᱤᱠᱟᱹᱢ ᱨᱳᱡᱽᱜᱟᱨᱟ ᱵᱟᱢ ᱨᱳᱡᱽᱜᱟᱨᱟ ᱫᱟᱲᱮᱭᱟᱜᱼᱟ ᱪᱮᱫᱟᱜᱛᱮ ᱱᱤᱭᱟᱹ ᱫᱚ ᱨᱳᱽᱡᱜᱟᱨ ᱛᱤᱱᱟᱹᱜ ᱮᱢ ᱨᱳᱡᱽᱜᱟᱨᱟ ᱱᱤᱭᱟᱹ ᱜᱮ ᱚᱱᱟ ᱠᱚᱫᱚ ᱟᱢᱟᱜ ᱠᱟᱱ ᱜᱮᱭᱟ